ᱦᱮᱢᱟᱞ ᱵᱩᱨᱩ ᱧᱮᱧᱮᱞ ᱞᱟᱹᱜᱤᱫ ᱟᱹᱰᱤ ᱫᱤᱱ ᱠᱷᱚᱱ ᱟᱸᱥ ᱛᱟᱦᱮᱸ ᱠᱟᱱᱟ ᱡᱟᱦᱳ ᱦᱮᱢᱟᱞ ᱵᱩᱨᱩ ᱧᱮᱞ ᱞᱟᱹᱜᱤᱫ ᱩᱱᱟᱹᱜ ᱪᱮᱦᱨᱟ ᱫᱟᱣ ᱤᱧ ᱧᱟᱢ ᱠᱮᱫᱼᱟ ᱡᱮ ᱦᱮᱢᱟᱞ ᱵᱩᱨᱩ ᱫᱮᱡᱚᱜ ᱞᱟᱹᱜᱤᱫ ᱩᱱᱟᱹᱜ ᱨᱟᱹᱥᱠᱟᱹ ᱟᱹᱭᱠᱟᱹᱣ ᱠᱮᱜᱼᱟ ᱟᱨ ᱡᱟᱦᱳ ᱚᱸᱰᱮ ᱫᱮᱡ ᱠᱟᱛᱮᱫ ᱩᱱᱟᱹᱜ ᱨᱟᱹᱥᱠᱟᱹᱧ ᱵᱩᱡᱷᱟᱹᱣ ᱠᱮᱜᱼᱟ ᱡᱮ ᱢᱟᱱᱮ ᱞᱟᱹᱭᱜᱮ ᱵᱟᱝ ᱜᱟᱱᱚᱜᱼᱟ ᱩᱱᱟᱹᱜ ᱨᱟᱹᱥᱠᱟᱹ ᱵᱩᱡᱷᱟᱹᱣᱮᱱᱟ ᱢᱟᱱᱮ ᱢᱟᱱᱮ ᱞᱟᱹᱭ ᱜᱮ ᱵᱟᱝ ᱜᱟᱱᱚᱜᱼᱟ ᱩᱱᱟᱹᱜ ᱱᱟᱯᱟᱭ ᱩᱱᱟᱹᱜ ᱪᱮᱦᱨᱟ ᱵᱩᱡᱷᱟᱹᱣᱮᱱᱟ ᱦᱮᱢᱟᱞ ᱵᱩᱨᱩ ᱪᱮᱛᱟᱱ ᱠᱷᱚᱱ ᱠᱷᱟᱹᱞᱤ ᱞᱟᱹᱭ ᱜᱮ ᱵᱟᱝ ᱜᱟᱱᱚᱜᱼᱟ ᱩᱱᱟᱹᱜ ᱱᱟᱯᱟᱭ ᱢᱮᱱ ᱠᱮᱫ ᱠᱷᱟᱱ ᱟᱹᱰᱤ ᱱᱟᱯᱟᱭ ᱵᱩᱡᱷᱟᱹᱣᱜᱼᱟ ᱟᱨ ᱦᱚᱸ ᱱᱚᱝᱠᱟᱜᱮ ᱫᱟᱨᱟᱭ ᱫᱷᱟᱣ ᱨᱮ ᱡᱩᱫᱤ ᱱᱚᱝᱠᱟ ᱜᱮ ᱟᱨᱦᱚᱸ ᱛᱟᱠ ᱧᱮᱞ ᱨᱮᱭᱟᱜ ᱛᱟᱠ ᱧᱟᱢᱚᱜᱼᱟ ᱤᱱᱟᱹᱠᱷᱟᱱ ᱟᱨ ᱦᱚᱸ ᱵᱚᱱ ᱧᱮᱞ ᱟᱹᱜᱩ ᱫᱚᱦᱲᱟᱭᱟ ᱟᱨ ᱧᱮᱞ ᱠᱟᱛᱮᱫ ᱦᱮᱡ ᱠᱟᱛᱮᱫ ᱜᱤᱫᱽᱨᱟᱹ ᱯᱤᱫᱽᱨᱟᱹ ᱠᱚ ᱞᱟᱹᱭ ᱦᱩᱭᱩᱜᱼᱟ ᱡᱮ ᱵᱟᱹᱵᱩ ᱟᱹᱰᱤ ᱱᱟᱯᱟᱭ ᱦᱮᱢᱟᱞ ᱵᱩᱨᱩ ᱟᱹᱰᱤ ᱱᱟᱯᱟᱭ ᱵᱩᱡᱷᱟᱹᱣᱜᱼᱟ ᱟᱨ ᱚᱸᱰᱮ ᱠᱷᱚᱱ ᱪᱮᱦᱨᱟ ᱫᱚ ᱵᱟᱹᱱᱩᱜ ᱟᱱᱟ ᱢᱟᱱᱮ ᱦᱮᱢᱟᱞ ᱠᱷᱚᱱ ᱦᱮᱢᱟᱞ ᱟᱹᱰᱤ ᱦᱮᱢᱟᱞ ᱧᱩᱛᱩᱢ ᱦᱮᱢᱟᱞ ᱵᱩᱨᱩ ᱚᱱᱟ ᱞᱟᱹᱜᱤᱫ ᱡᱚᱛᱚ ᱠᱚᱜᱮ ᱵᱚᱱ ᱧᱮᱞ ᱟᱹᱜᱩᱭᱢᱟ ᱢᱤᱫ ᱫᱷᱟᱣ ᱜᱟᱱ ᱟᱹᱰᱤ ᱵᱮᱥᱚᱜᱚᱜᱼᱟ